ᱱᱤᱛᱚᱜ ᱱᱚᱣᱟ ᱡᱩᱜᱽᱨᱮ ᱤᱧᱟᱹᱜ ᱡᱤᱵᱤᱠᱟ ᱫᱚ ᱱᱤᱭᱟᱹ ᱢᱟᱲᱟᱝ ᱨᱮᱫᱚ ᱢᱟᱱᱮ ᱡᱤᱵᱤᱠᱟ ᱫᱚ ᱢᱮᱱᱟᱜᱼᱟ ᱡᱟᱦᱟᱸ ᱫᱚ ᱚᱲᱟᱜ ᱵᱮᱱᱟᱣ ᱚᱲᱟᱜ ᱠᱟᱴᱷᱟᱢᱳ ᱱᱮᱛᱟᱨ ᱫᱚ ᱧᱮᱞᱚᱜᱚᱜ ᱠᱟᱱᱟ ᱯᱟᱹᱦᱤᱞ ᱢᱟᱱᱮ ᱚᱲᱟᱜ ᱠᱟᱴᱷᱟᱢᱳ ᱠᱟᱹᱢᱤ ᱫᱚ ᱫᱤᱱᱠᱮ ᱫᱤᱱ ᱟᱥᱛᱮ ᱟᱥᱛᱮ ᱠᱚᱢ ᱪᱟᱞᱟᱜ ᱠᱟᱱᱟ ᱪᱮᱫᱟᱜ ᱥᱮ ᱱᱮᱛᱟᱨ ᱫᱚ ᱟᱹᱰᱤ ᱦᱚᱲᱜᱮ ᱢᱟᱱᱮ ᱵᱩᱥᱩᱵ ᱚᱲᱟᱜ ᱥᱮ ᱚᱱᱟ ᱠᱚᱨᱜᱮᱴ ᱚᱲᱟᱜ ᱫᱚ ᱟᱥᱛᱮ ᱟᱥᱛᱮ ᱫᱤᱱᱠᱮ ᱫᱤᱱ ᱫᱚ ᱪᱟᱵᱟ ᱟᱹᱜᱩᱭᱮᱫᱟ ᱱᱮᱛᱟᱨ ᱫᱚ ᱥᱟᱱᱟᱢ ᱦᱚᱲᱜᱮ ᱠᱟᱹᱴᱤᱡ ᱢᱟᱱᱮ ᱠᱚ ᱟᱭ ᱩᱢᱟᱹᱱ ᱯᱩᱡᱟᱹ ᱠᱟᱛᱮᱜ ᱜᱮ ᱱᱮᱛᱟᱨ ᱫᱚ ᱥᱚᱨᱠᱟᱨ ᱚᱲᱟᱜ ᱵᱤᱞᱰᱤᱝ ᱮ ᱵᱮᱱᱟᱣ ᱟᱠᱚ ᱠᱟᱱᱟ ᱚᱱᱟ ᱞᱮᱠᱟᱛᱮ ᱱᱚᱣᱟ ᱡᱤᱵᱤᱠᱟ ᱡᱟᱦᱟᱸ ᱤᱧᱤᱧ ᱠᱚᱨᱟᱣ ᱚᱱᱟ ᱡᱤᱵᱤᱠᱟ ᱫᱚ ᱠᱟᱹᱢᱤ ᱠᱚ ᱵᱟᱝ ᱧᱟᱯᱟᱢ ᱠᱟᱱᱟ ᱚᱱᱟ ᱡᱤᱵᱤᱠᱟ ᱵᱟᱝ ᱧᱟᱯᱟᱢ ᱠᱟᱱ ᱠᱷᱟᱹᱛᱤᱨ ᱛᱮ ᱟᱥᱛᱮ ᱟᱥᱛᱮ ᱟᱫᱚ ᱮᱴᱟᱜ ᱡᱤᱵᱤᱠᱟ ᱥᱮᱫ ᱪᱟᱞᱟᱜ ᱦᱩᱭᱩᱜ ᱠᱟᱱᱟ ᱮᱴᱟᱜ ᱟᱜ ᱛᱮ ᱡᱟᱛᱮ ᱡᱤᱵᱚᱱ ᱟᱵᱚ ᱱᱚᱣᱟ ᱡᱤᱵᱚᱱᱨᱮ ᱡᱟᱦᱟᱸ ᱟᱭ ᱩᱢᱟᱹᱱᱚᱜᱼᱢᱟ ᱦᱤᱡᱩᱜ ᱢᱟ ᱚᱱᱠᱟ ᱞᱮᱠᱟᱱ ᱠᱟ ᱢᱤ ᱨᱮ ᱡᱚᱯᱲᱟᱜ ᱦᱩᱭᱩᱜ ᱠᱟᱱᱟ ᱚᱱᱠᱟ ᱞᱮᱠᱟᱛᱮ ᱡᱟᱦᱟᱸ ᱤᱧ ᱫᱚ ᱢᱤᱫᱴᱮᱱ ᱚᱲᱟᱜ ᱵᱮᱱᱟᱣ ᱠᱟᱴᱷᱟᱢᱳ ᱨᱮᱱ ᱡᱚᱯᱲᱟᱣ ᱢᱤᱱᱤᱧᱟ ᱟᱨ ᱛᱟᱦᱮᱸ ᱠᱟᱹᱱᱟᱹᱧ ᱟᱥᱛᱮ ᱟᱥᱛᱮ ᱚᱱᱟ ᱫᱚ ᱠᱚᱢ ᱪᱟᱞᱟᱜ ᱠᱟᱱ ᱠᱷᱟᱹᱛᱤᱨ ᱛᱮ ᱱᱚᱣᱟ ᱫᱚ ᱟᱫᱚ ᱤᱧ ᱨᱮᱱ ᱛᱟᱭᱚᱢ ᱫᱟᱨᱟᱢ ᱨᱮᱱ ᱡᱟᱦᱟᱱ ᱟᱨᱦᱚᱸ ᱡᱟᱦᱟᱭ ᱠᱚ ᱩᱱᱠᱩ ᱜᱚᱲᱚ ᱨᱮᱱ ᱡᱤᱵᱤᱠᱟ ᱱᱚᱣᱟ ᱟᱛᱮᱜ ᱠᱚ ᱜᱚ ᱠᱚ ᱦᱚᱲᱠᱚ ᱥᱟᱵᱟ ᱱᱚᱣᱟ ᱞᱮᱠᱟᱛᱮ ᱩᱱᱠᱩ ᱦᱚᱸ ᱱᱚᱣᱟ ᱟᱹᱭᱫᱟᱹᱨ ᱥᱮ ᱱᱚᱣᱟ ᱨᱮ ᱡᱚᱯᱲᱟᱣ ᱵᱟᱝᱠᱚ ᱥᱮᱞᱮᱫ ᱫᱟᱲᱮᱜ ᱠᱟᱱᱟ ᱩᱱᱠᱩ ᱦᱚᱸ ᱮᱴᱟᱜ ᱦᱚᱨ ᱛᱮᱠᱚ ᱪᱟᱞᱟᱜ ᱠᱟᱱᱟ ᱚᱱᱟ ᱞᱮᱠᱟᱛᱮ ᱤᱧ ᱫᱩᱧ ᱢᱮᱱᱟ ᱱᱚᱣᱟ ᱠᱷᱚᱱ ᱥᱟᱦᱟᱜ ᱠᱟᱱᱟ ᱱᱚᱜᱼᱚᱭ ᱱᱚᱣᱟ ᱠᱷᱟᱹᱛᱤᱨ ᱜᱮ ᱡᱮᱦᱮᱛ ᱟᱥᱛᱮ ᱟᱥᱛᱮ ᱟᱨᱚ ᱢᱟᱱᱮ ᱮᱴᱟᱜ ᱟᱜ ᱢᱟᱱᱮ ᱡᱟᱦᱟᱸ ᱫᱚ ᱢᱮᱲᱦᱮᱫ ᱨᱮᱱᱟᱜ ᱠᱟᱴᱷᱟᱢᱳ ᱱᱮᱛᱟᱨ ᱫᱚ ᱧᱟᱢᱚᱜ ᱠᱟᱱᱟ ᱚᱱᱟ ᱞᱮᱠᱟᱛᱮ ᱥᱚᱨᱟᱥᱚᱨᱤ ᱚᱱᱟ ᱠᱚ ᱯᱟᱭᱤᱯ ᱮᱢᱟᱱ ᱛᱮᱭᱟᱜ ᱠᱚ ᱛᱮᱜᱮ ᱠᱚ ᱠᱟᱴᱷᱟᱢᱳᱭ ᱫᱟ ᱱᱚᱝᱠᱟᱱ ᱦᱚᱲ ᱟᱜ ᱡᱤᱵᱤᱠᱟ ᱛᱮᱫᱚ ᱚᱱᱟᱫᱚ ᱟᱫᱚ ᱥᱩᱡᱳᱜ ᱵᱟᱝ ᱧᱟᱢᱚᱜ ᱠᱟᱱᱟ ᱡᱟᱨ ᱯᱷᱚᱞᱮᱛᱮ ᱵᱮᱠᱟᱨ ᱨᱮ ᱛᱤᱜᱩᱱ ᱠᱟᱱᱟ